ᱟᱞᱮ ᱱᱚᱣᱟ ᱡᱷᱟᱲᱠᱷᱚᱸᱰ ᱫᱤᱥᱚᱢ ᱨᱮᱱ ᱦᱚᱲ ᱠᱚᱫᱚ ᱥᱮᱫᱟᱭ ᱦᱚᱲ ᱠᱚᱫᱚ ᱵᱤᱨ ᱵᱩᱨᱩ ᱛᱟᱦᱮᱸ ᱠᱟᱱᱟ ᱩᱱ ᱚᱠᱛᱮ ᱫᱚ ᱦᱟᱲᱟᱢ ᱦᱚᱲ ᱠᱚᱫᱚ ᱱᱚᱣᱟ ᱠᱚ ᱢᱟᱜ ᱴᱟᱺᱰᱤ ᱠᱟᱛᱮᱫ ᱱᱚᱣᱟ ᱠᱷᱮᱛ ᱵᱟᱲᱜᱮᱹ ᱠᱚ ᱵᱮᱱᱟᱣ ᱠᱮᱫᱟ ᱵᱮᱱᱟᱣ ᱠᱟᱛᱮᱫ ᱪᱟᱥᱵᱟᱥ ᱨᱮ ᱞᱟᱹᱜᱤᱭᱟᱹᱣ ᱯᱟᱲᱟᱣ ᱠᱚ ᱛᱟᱦᱮᱸᱭᱮᱱᱟ ᱪᱮ ᱡᱮᱞᱮᱠᱟ ᱱᱚᱣᱟ ᱯᱟᱹᱠᱩᱲ ᱡᱮᱞᱟ ᱨᱮ ᱟᱞᱮ ᱫᱚ ᱵᱟᱨ ᱥᱮᱨᱢᱟ ᱠᱷᱚᱱ ᱫᱟᱜ ᱜᱮ ᱵᱟᱭ ᱡᱟᱹᱲᱤᱭᱟᱠᱟᱫᱟ ᱚᱱᱟ ᱤᱭᱟᱹᱛᱮ ᱪᱟᱸᱫᱚ ᱵᱚᱸᱜᱟ ᱴᱷᱮᱱ ᱞᱮ ᱱᱮᱦᱚᱨᱚᱜ ᱠᱟᱱᱟ ᱟᱞᱮ ᱦᱚᱸᱞᱮ ᱟᱹᱨᱡᱤᱭᱮᱫᱟ ᱡᱮ ᱡᱮᱢᱚᱱ ᱫᱟᱜ ᱡᱟᱹᱲᱤᱭᱟᱞᱮ ᱢᱮ

ᱞᱮ ᱪᱟᱥᱟ ᱪᱮᱫᱟᱜ ᱮᱱᱛᱮᱫ ᱱᱤᱛᱚᱜ ᱫᱚ ᱟᱞᱮ ᱦᱚᱸ ᱪᱟᱥ ᱦᱚᱲ ᱠᱟᱱᱟᱞᱮ ᱟᱨ ᱪᱟᱥᱚᱜ ᱡᱟᱹᱲᱤ ᱵᱟᱭ ᱡᱟᱹᱲᱤ ᱞᱮᱠᱷᱟᱱ ᱫᱚ ᱚᱠᱟ ᱞᱮᱠᱟᱛᱮ ᱪᱟᱥᱵᱟᱥᱟᱞᱮ ᱚᱱᱟ ᱤᱭᱟᱹᱛᱮ ᱵᱟᱨ ᱥᱮᱨᱢᱟ ᱠᱷᱚᱱ ᱵᱟᱭ ᱡᱟᱹᱲᱤᱭᱟᱠᱟᱫᱟ ᱚᱱᱟ ᱡᱟᱹᱲᱤ ᱪᱟᱸᱫᱚ ᱵᱚᱸᱜᱟ ᱴᱷᱮᱱ ᱞᱮ ᱱᱮᱦᱚᱨᱚᱜ ᱠᱟᱱᱟ ᱡᱮ ᱡᱟᱹᱲᱤᱭᱟᱞᱮ ᱢᱮ ᱟᱞᱮ ᱪᱟᱥ ᱦᱩᱭᱩᱜ ᱞᱟᱹᱜᱤᱫᱛᱮ